ᱟᱪᱪᱷᱟ ᱢᱟᱹᱭ ᱟᱢ ᱜᱤᱫᱽᱨᱟᱹ ᱠᱷᱚᱱ ᱱᱤᱛᱚᱜ ᱦᱟᱹᱵᱤᱡᱛᱮ ᱪᱮᱫ ᱠᱚᱢ ᱵᱟᱲᱟᱭᱟ ᱠᱟᱹᱡ ᱠᱷᱟᱴᱚ ᱢᱟᱪᱷᱟᱛᱮᱢ ᱞᱟᱹᱭᱟ ᱤᱧ ᱢᱟᱛᱚ ᱠᱩᱲᱤ ᱦᱚᱯᱚᱱ ᱡᱚᱛᱚ ᱠᱟᱹᱢᱤ ᱜᱮ ᱪᱮᱪᱮᱫ ᱞᱟᱹᱠᱛᱤ ᱠᱟᱱ ᱛᱤᱧᱟᱹ ᱡᱮᱢᱚᱱ ᱫᱟᱠᱟ ᱩᱛᱩ ᱠᱚ ᱛᱟᱨᱯᱚᱨᱮ ᱦᱟᱹᱠᱩ ᱨᱟᱯᱟᱜ ᱡᱤᱞ ᱨᱟᱯᱟᱜ ᱡᱤᱞ ᱩᱛᱩ ᱦᱚᱸ ᱡᱮᱢᱚᱱ ᱱᱚᱜᱚᱭ ᱞᱟᱫ ᱯᱤᱴᱷᱟᱹᱠᱚ ᱟᱨ ᱜᱚᱝᱜᱷᱟ ᱠᱚᱞᱮ ᱦᱟᱞᱟᱝ ᱟᱹᱜᱩ ᱠᱚᱛᱮ ᱜᱚᱝᱜᱷᱟ ᱠᱚᱞᱮ ᱞᱮᱴᱚ ᱠᱚᱣᱟ ᱠᱟᱴᱠᱚᱢ ᱠᱚᱞᱮ ᱨᱟᱥᱮ ᱠᱚᱣᱟ ᱟᱲᱟᱜ ᱥᱟᱠᱟᱢ ᱵᱟᱹᱫ ᱵᱟᱹᱭᱦᱟᱹᱲ ᱠᱷᱚᱱ ᱟᱹᱜᱩ ᱠᱟᱛᱮ ᱚᱱᱟ ᱠᱚᱦᱚᱸᱞᱮ ᱩᱛᱩᱭᱟ ᱟᱨ ᱚᱲᱟᱜ ᱡᱮᱨᱮᱲ ᱚᱲᱟᱜ ᱯᱚᱛᱟᱣ ᱪᱷᱚᱡ ᱜᱚᱵᱚᱨ ᱡᱚᱛᱚ ᱠᱟᱹᱢᱤ ᱜᱮ ᱠᱤᱪᱨᱤᱡ ᱠᱚ ᱥᱟᱯᱷᱟ ᱡᱟ ᱡᱟᱵᱚᱛᱤᱭᱳ ᱥᱚᱝᱥᱟᱨ ᱨᱮ ᱡᱚᱛᱚ ᱠᱟᱹᱢᱤ ᱜᱮ ᱵᱟᱲᱟᱨ ᱢᱮᱱᱟᱜᱼᱟ ᱟᱵᱟᱨ ᱚᱱᱟ ᱥᱟᱶ ᱛᱮᱦᱚᱸ ᱜᱤᱫᱽᱨᱟᱹ ᱠᱚ ᱠᱚ ᱦᱟᱨᱟ ᱵᱩᱨᱩ ᱞᱮᱱᱠᱷᱟᱡ ᱜᱤᱫᱽᱨᱟᱹ ᱠᱚ ᱯᱟᱲᱦᱟᱣ ᱡᱚᱛᱚᱣᱟᱜ ᱥᱟᱹᱛ ᱵᱟᱲᱟ ᱠᱟᱛᱮ ᱜᱤᱫᱽᱨᱟᱹ ᱠᱚ ᱤᱥᱠᱩᱞ ᱠᱳᱞ ᱟᱫᱚ ᱵᱟᱝ ᱠᱟᱹᱢᱤ ᱞᱮᱠᱷᱟᱱ ᱛᱳ ᱵᱟᱝ ᱦᱩᱭᱩᱜ ᱠᱟᱱᱟ ᱡᱚᱛᱚ ᱠᱟᱹᱢᱤ ᱜᱮ ᱵᱟᱲᱟᱭ ᱫᱚ ᱫᱚᱨᱠᱟᱨ ᱠᱟᱱᱟ